ᱦᱮᱸ ᱤᱧᱟᱹᱜ ᱱᱚᱣᱟ ᱴᱚᱴᱷᱟ ᱠᱚᱨᱮ ᱟᱭᱢᱟ ᱞᱮᱠᱟᱱᱟᱜ ᱜᱮ ᱨᱳᱜ ᱟᱡᱟᱨ ᱦᱩᱭᱩᱜ ᱜᱮᱭᱟ ᱚᱱᱟ ᱢᱩᱫᱽ ᱨᱮ ᱟᱫᱚᱢᱟᱜ ᱨᱳᱜ ᱫᱚ ᱫᱟᱜ ᱠᱚᱛᱮ ᱦᱩᱭᱩᱜᱼᱟ ᱟᱨ ᱟᱫᱚᱢᱟᱜ ᱫᱚ ᱤᱪᱟᱹᱲ ᱛᱮ ᱨᱳᱜ ᱦᱩᱭᱩᱜᱼᱟ ᱚᱱᱟ ᱢᱩᱫᱽ ᱨᱮ ᱢᱮᱱᱟᱜ ᱟᱠᱟᱫᱟ ᱪᱮᱫ ᱞᱮᱠᱟ ᱰᱟᱭᱟᱵᱤᱴᱤᱥ ᱱᱚᱣᱟ ᱦᱚᱸ ᱢᱤᱫᱴᱮᱱ ᱨᱳᱜ ᱠᱟᱱᱟ ᱡᱟᱦᱟᱸ ᱫᱚ ᱟᱞᱮ ᱟᱛᱳ ᱴᱚᱞᱟ ᱠᱚᱨᱮ ᱟᱹᱰᱤ ᱟᱭᱢᱟ ᱦᱚᱲ ᱜᱤ ᱢᱤᱫ ᱜᱷᱟᱲᱤᱡ ᱛᱮ ᱧᱟᱢ ᱠᱚᱜᱮᱭᱟ ᱰᱟᱭᱟᱵᱤᱴᱤᱥ ᱠᱚ ᱛᱟᱯᱚᱨ ᱚᱱᱟ ᱥᱟᱶᱛᱮᱢᱟ ᱟᱭᱢᱟ ᱞᱮᱠᱟ ᱨᱩᱭᱟᱹ ᱦᱟ ᱥᱩ ᱢᱟ ᱢᱮᱱᱟᱜ ᱜᱮ ᱚᱱᱟ ᱥᱟᱶᱛᱮ ᱠᱩᱥᱴᱳ ᱨᱳᱜ ᱠᱚᱦᱚᱸ ᱡᱟᱦᱟᱸ ᱫᱚ ᱢᱮᱱᱟᱠᱚ ᱡᱮ ᱪᱷᱳᱭᱟ ᱪᱷᱳᱭᱟ ᱨᱳᱜ ᱠᱟᱱᱟ ᱢᱟᱱᱮ ᱡᱚᱛᱮᱫ ᱡᱚᱛᱮᱫ ᱨᱳᱜ ᱠᱟᱱᱟ ᱚᱱᱟ ᱦᱚᱸ ᱟᱭᱢᱟ ᱦᱚᱲᱟᱜ ᱢᱮᱱᱟᱜ ᱟᱠᱟᱫ ᱜᱮᱭᱟ ᱛᱚ ᱱᱤᱭᱟ ᱠᱚ ᱥᱟᱦᱟᱜ ᱞᱟᱹᱜᱤᱫ ᱛᱮ ᱱᱚᱸᱰᱮ ᱟᱭᱥᱤᱰᱤᱭᱮᱥ ᱥᱮᱱᱴᱟᱨ ᱨᱮᱱ ᱟᱥᱟ ᱫᱤᱫᱤ ᱛᱟᱠᱚ ᱦᱚᱸ ᱟ ᱰᱤ ᱢᱟᱨᱟᱝ ᱢᱤᱫ ᱠᱚ ᱨᱳᱞ ᱠᱚ ᱯᱞᱮ ᱮᱫᱟ ᱩᱱᱠᱩ ᱦᱚᱸ ᱱᱚᱸᱰᱮ ᱠᱚ ᱠᱟᱹᱢᱤᱭᱮᱫᱟ ᱥᱟᱶᱛᱮ ᱢᱤᱫ ᱵᱟᱨ ᱜᱤᱫᱽᱨᱟᱹ ᱠᱩ ᱚᱯᱩᱥᱴᱤ ᱛᱮᱦᱚᱸ ᱯᱚᱛᱤ ᱵᱚᱪᱷᱚᱨ ᱱᱚᱣᱟ ᱩᱱᱠᱩ ᱩᱱᱠᱩ ᱱᱤᱭᱟᱹ ᱨᱮᱠᱚ ᱧᱩᱨᱦᱟᱹᱜ ᱜᱮᱭᱟ ᱚᱯᱩᱥᱴᱤ ᱛᱮᱦᱚᱸ ᱩᱱᱠᱩ ᱟᱭᱢᱟ ᱞᱮᱠᱟᱱᱟᱜ ᱨᱳᱜ ᱨᱮᱠᱚ ᱯᱟᱲᱟᱜ ᱜᱮᱭᱟ ᱛᱚ ᱚᱱᱟ ᱠᱚ ᱥᱟᱦᱟᱜ ᱞᱟᱹᱜᱤᱫ ᱛᱮ ᱟᱞᱮ ᱴᱚᱴᱷᱟ ᱨᱮᱜᱮ ᱡᱟᱦᱟᱸ ᱟᱭᱥᱤᱰᱤᱭᱮᱥ ᱥᱮᱱᱴᱟᱨ ᱢᱮᱱᱟᱜᱼᱟ ᱪᱚᱱᱰᱤᱯᱩᱨ ᱨᱮ ᱚᱱᱟ ᱟᱭᱥᱤᱰᱤᱭᱮᱥ ᱥᱮᱱᱴᱟᱨ ᱨᱮᱱ ᱟᱥᱟ ᱫᱤᱫᱤ ᱛᱟᱠᱚ ᱵᱟ ᱲᱛᱤ ᱠᱟᱛᱮᱜ ᱱᱚᱸᱰᱮ ᱜᱮᱠᱚ ᱠᱟᱢᱤᱭᱮᱫᱟ ᱥᱟᱶᱛᱮ ᱱᱤᱭᱟᱹ ᱱᱚᱣᱟ ᱯᱟᱥᱮ ᱨᱮ ᱦᱳᱥᱯᱤᱴᱟᱞ ᱢᱮᱱᱟᱜᱼᱟ ᱚᱱᱟ ᱦᱳᱥᱯᱤᱴᱟᱞ ᱠᱷᱚᱱ ᱦᱚᱸ ᱨᱟᱱ ᱮᱢᱟᱱ ᱟᱭᱢᱟ ᱞᱮᱠᱟᱱᱟᱜ ᱢᱮᱰᱤᱥᱤᱱ ᱠᱚᱦᱚᱸ ᱠᱚ ᱥᱟᱯᱞᱟᱭ ᱮᱫ ᱠᱟᱱ ᱜᱮᱭᱟ